ᱤᱧᱟᱹᱜ ᱟᱛᱳ ᱨᱮᱫᱚ ᱡᱷᱚᱛᱚ ᱦᱚᱲᱟᱜ ᱚᱲᱟᱜ ᱨᱮᱜᱮ ᱵᱟᱛᱷᱨᱩᱢ ᱢᱮᱱᱟᱜᱼᱟ ᱚᱱᱟᱛᱮ ᱟᱞᱮ ᱧᱩᱸᱛ ᱧᱤᱫᱟᱹ ᱟᱦᱟᱨᱮ ᱵᱟᱦᱨᱮ ᱵᱟᱝ ᱥᱮᱱ ᱦᱩᱭᱩᱜ ᱛᱟᱞᱮᱭᱟ ᱵᱤᱧ ᱠᱤᱫᱤᱧ ᱥᱮ ᱦᱟᱹᱛᱤ ᱨᱮᱱᱟᱜ ᱵᱚᱛᱚᱨ ᱵᱟᱹᱱᱩᱜᱼᱟ ᱚᱲᱟᱜ ᱨᱮ ᱜᱮᱞᱮ ᱫᱟᱜ ᱥᱮᱫ ᱫᱟᱲᱮᱭᱟᱜᱼᱟ ᱚᱱᱟ ᱠᱷᱟᱹᱛᱤᱨ ᱟᱞᱮ ᱟᱛᱳ ᱨᱮᱱ ᱦᱚᱲ ᱠᱚ ᱫᱚᱢᱮ ᱜᱮᱞᱮ ᱠᱩᱲᱤ ᱟᱠᱟᱱᱟ ᱚᱲᱟᱜ ᱨᱮ ᱵᱟᱛᱷᱨᱩᱢ ᱢᱮᱱᱟᱜ ᱛᱮ